ᱱᱚᱣᱟ ᱱᱤᱛᱳᱜ ᱱᱚᱣᱟ ᱜᱮᱢ ᱡᱟᱦᱟᱸ ᱜᱤᱫᱽᱨᱟᱹ ᱠᱚᱠᱚ ᱮᱱᱮᱡ ᱠᱟᱱᱟ ᱱᱚᱣᱟ ᱜᱮᱢ ᱫᱚ ᱟᱹᱰᱤ ᱞᱮᱠᱟ ᱢᱳᱵᱟᱭᱤᱞ ᱨᱮ ᱦᱮᱡ ᱮᱱᱟ ᱥᱮ ᱜᱮᱢ ᱚᱱᱮ ᱚᱱᱟ ᱨᱮᱜᱮ ᱠᱟᱹᱡ ᱜᱤᱫᱽᱨᱟᱹ ᱠᱚᱣᱟᱜ ᱢᱟᱭᱤᱱᱰ ᱮ ᱱᱤᱛᱳᱜ ᱰᱤᱥᱴᱟᱵ ᱚᱜ ᱠᱟᱱᱟ ᱱᱤᱛᱳᱜ ᱢᱟ ᱱᱚᱣᱟ ᱜᱚᱰᱟ ᱠᱚᱨᱮ ᱵᱟᱠᱚ ᱮᱱᱮᱡ ᱠᱟᱱᱟ ᱪᱮᱫ ᱜᱮᱢ ᱦᱚᱸ ᱵᱟᱠᱚ ᱮᱱᱮᱡ ᱠᱟᱱᱟ ᱠᱚ ᱱᱤᱛᱳᱜ ᱢᱟ ᱚᱱᱮ ᱪᱮᱫ ᱯᱷᱨᱤ ᱯᱷᱟᱭᱟᱨ ᱠᱚ ᱦᱮᱡ ᱮᱱᱟ ᱟᱹᱰᱤ ᱜᱟᱱ ᱟᱹᱣᱲᱤ ᱞᱮᱠᱟᱱ ᱢᱳᱵᱟᱭᱤᱞ ᱨᱮᱱᱟᱜ ᱜᱮᱢ ᱦᱩᱭᱩᱜ ᱠᱟᱱᱟ ᱱᱚᱣᱟ ᱛᱮᱫᱚ ᱟᱹᱰᱤ ᱜᱟᱱ ᱜᱤᱫᱽᱨᱟᱹ ᱠᱚᱣᱟᱜ ᱠᱷᱚᱛᱤ ᱦᱩᱭᱩᱜ ᱠᱟᱱᱟ ᱟᱹᱰᱤ ᱜᱟᱱ ᱜᱤᱫᱽᱨᱟᱹ ᱠᱚ ᱠᱷᱚᱛᱤᱜ ᱠᱟᱱᱟ ᱚᱞ ᱯᱟᱲᱦᱟᱣ ᱛᱟᱠᱚ ᱰᱤᱥᱴᱟᱵ ᱚᱜ ᱠᱟᱱᱟ ᱠᱚ ᱚᱱᱟ ᱛᱮᱜᱮ ᱱᱤᱛᱳᱜ ᱟᱹᱰᱤ ᱜᱟᱱ ᱜᱤᱫᱽᱨᱟᱹᱣᱟᱠᱟᱜ ᱢᱚᱱᱮ ᱯᱟᱲᱦᱟᱣ ᱞᱮᱠᱷᱟ ᱨᱮ ᱚᱞ ᱯᱟᱲᱦᱟᱣ ᱨᱮ ᱫᱷᱮᱭᱟᱱ ᱵᱟᱹᱱᱩᱜ ᱛᱟᱠᱚᱣᱟ ᱱᱤᱛᱳᱜ ᱟᱹᱰᱤ ᱠᱚ ᱯᱟᱲᱦᱟᱣ ᱨᱮ ᱟᱵᱚ ᱵᱚᱱ ᱛᱟᱭᱚᱢᱚᱜ ᱠᱟᱱᱟ ᱟᱫᱚ ᱱᱚᱣᱟ ᱜᱮ ᱟᱹᱞᱤᱧᱟᱜ ᱫᱤᱥ ᱦᱩᱫᱤᱥ ᱮᱢ ᱫᱚᱨᱠᱟᱨᱤᱧ ᱠᱟᱱᱟ ᱥᱮ ᱜᱤᱫᱽᱨᱟᱹ ᱟᱯᱮ ᱤᱧᱤᱧ ᱢᱮᱛᱟ ᱠᱚᱜᱮᱭᱟ ᱢᱮᱛᱟ ᱠᱚᱣᱟᱧ ᱟᱯᱮ ᱱᱚᱣᱟ ᱢᱳᱵᱟᱭᱤᱞ ᱠᱚᱨᱮᱱᱟᱜ ᱢᱳᱵᱟᱭᱤᱞ ᱠᱚᱨᱮ ᱫᱚ ᱟᱞᱚᱯᱮ ᱯᱟᱲᱦᱟᱜᱼᱟ ᱱᱚᱣᱟ ᱢᱳᱵᱟᱭᱤᱞ ᱠᱚᱨᱮ ᱫᱚ ᱵᱟᱝ ᱢᱳᱵᱟᱭᱤᱞ ᱠᱚᱨᱮ ᱫᱚ ᱟᱞᱚᱯᱮ ᱜᱮᱢ ᱟᱞᱚᱯᱮ ᱮᱱᱮᱡᱼᱟ ᱢᱟᱱᱮ ᱢᱳᱵᱟᱭᱤᱞ ᱧᱮᱞᱛᱮ ᱟᱯᱮ ᱯᱟᱲᱦᱟᱜ ᱯᱮ ᱵᱚᱨᱪᱚᱝ ᱢᱳᱵᱟᱭᱤᱞ ᱨᱮᱦᱚᱸ ᱟᱹᱰᱤ ᱜᱟᱱ ᱚᱱᱠᱟᱱ ᱡᱮᱱ ᱵᱮᱥ ᱡᱤᱱᱤᱥ ᱢᱮᱱᱟᱜᱼᱟ ᱥᱮ ᱡᱟᱦᱟᱸ ᱯᱟᱲᱦᱟᱣ ᱨᱮᱱᱟᱜ ᱢᱮᱱᱟᱜᱼᱟ ᱟᱨ ᱟᱯᱮ ᱫᱚ ᱠᱷᱮᱞ ᱨᱮᱱᱟᱜ ᱤᱭᱟᱹ ᱢᱮᱱᱟᱜᱼᱟ ᱟᱯᱮ ᱠᱷᱮᱞ ᱫᱟᱲᱮᱭᱟᱜ ᱟᱯᱮ ᱯᱟᱲᱦᱟᱣ ᱢᱳᱵᱟᱭᱤᱞ ᱛᱮᱯᱮ ᱯᱟᱲᱦᱟᱜᱼᱟ ᱠᱷᱮᱞ ᱫᱟᱲᱮᱭᱟᱜ ᱟᱯᱮ ᱜᱚᱰᱟ ᱨᱮ ᱪᱟᱞᱟᱣ ᱠᱟᱛᱮᱫ ᱠᱷᱮᱞ ᱯᱮ ᱢᱳᱵᱟᱭᱤᱞ ᱨᱮᱫᱚ ᱢᱟᱱᱮ ᱠᱷᱮᱞ ᱫᱚ ᱢᱤᱫᱴᱤᱡ ᱟᱹᱰᱤ ᱞᱮᱠᱟᱱ ᱥᱩᱥᱛᱷᱚᱜᱼᱟ ᱦᱚᱲᱢᱚ ᱥᱩᱥᱛᱷᱚᱜᱼᱟ ᱢᱟᱭᱤᱱᱰ ᱮ ᱰᱤᱥᱴᱟᱵ ᱟᱭ ᱠᱷᱮᱞ ᱫᱚ ᱪᱤᱠᱟᱹᱛᱮ ᱚᱱᱟ ᱫᱚ ᱚᱱᱟ ᱞᱟᱹᱜᱤᱫ ᱫᱚ ᱵᱟᱝ ᱠᱟᱱᱟ ᱱᱚᱣᱟ ᱫᱚ ᱱᱚᱣᱟ ᱫᱚ ᱟᱵᱚ ᱪᱮᱫ ᱤᱧ ᱢᱮᱛᱟ ᱠᱚᱣᱟ ᱥᱮ ᱟᱵᱚ ᱫᱚ ᱥᱮᱛᱟᱜ ᱨᱮ ᱵᱮᱨᱮᱫ ᱠᱟᱛᱮᱫ ᱟᱯᱮ ᱜᱚᱰᱟ ᱪᱟᱞᱟᱜ ᱯᱮ ᱜᱚᱰᱟ ᱨᱮ ᱵᱷᱚᱞᱤᱵᱚᱞ ᱮᱱᱮᱡ ᱯᱮ ᱠᱨᱤᱠᱮᱴ ᱮᱱᱮᱡ ᱯᱮ ᱵᱚᱞ ᱮᱱᱮᱡ ᱯᱮ ᱥᱟᱥᱛᱷᱚ ᱦᱩᱭᱩᱜ ᱛᱟᱯᱮᱭᱟ ᱦᱚᱲᱢᱚ ᱞᱟᱹᱜᱤᱫ ᱵᱮᱥ ᱞᱮᱠᱟ ᱫᱷᱮᱭᱟᱱ ᱮᱢᱯᱮ ᱟᱨ ᱢᱳᱵᱟᱭᱤᱞ ᱨᱮᱫᱚ ᱵᱟᱯᱮ ᱧᱟᱢᱟ ᱚᱱᱟ ᱫᱚ ᱚᱱᱟ ᱡᱤᱱᱤᱥ ᱫᱚ ᱢᱳᱵᱟᱭᱤᱞ ᱨᱮ ᱮᱱᱮᱡ ᱛᱮᱫᱚ ᱟᱢᱟᱜ ᱥᱟᱥᱛᱷᱚ ᱠᱷᱟᱨᱟᱯᱚᱜᱼᱟ ᱥᱚᱨᱤᱨ ᱠᱷᱟᱨᱟᱯᱚᱜᱼᱟ ᱵᱚᱦᱚᱜ ᱰᱤᱥᱴᱟᱵ ᱚᱜᱼᱟ ᱟᱹᱰᱤ ᱞᱮᱠᱟ ᱜᱮ ᱯᱟᱲᱦᱟᱣ ᱨᱮ ᱢᱚᱱᱮ ᱵᱟᱭ ᱞᱟᱜᱟᱜᱼᱟ ᱮᱱᱦᱤᱞᱳᱜ ᱥᱩᱥᱛᱷᱚ ᱵᱩᱡᱷᱟᱹᱜᱼᱟ ᱚᱱᱟᱛᱮ ᱢᱳᱵᱟᱭᱤᱞ ᱨᱮ ᱮᱱᱮᱡ ᱫᱚ ᱵᱮᱠᱟᱨ ᱜᱮᱭᱟ ᱢᱤᱫ ᱦᱤᱥᱟᱹᱵᱽ ᱛᱮᱫᱚ ᱱᱚᱣᱟ ᱠᱚᱫᱚ ᱢᱳᱵᱟᱭᱤᱞ ᱫᱚ ᱮᱴᱟᱜ ᱡᱤᱱᱤᱥ ᱞᱟᱹᱜᱤᱫ ᱠᱟᱱᱟ ᱚᱱᱟᱛᱮ ᱟᱯᱮ ᱫᱚ ᱮᱱᱮᱡ ᱯᱮ ᱠᱨᱤᱠᱮᱴ ᱮᱱᱮᱡ ᱯᱮ ᱯᱨᱮᱠᱴᱤᱥ ᱯᱮ ᱫᱟᱹᱲ ᱯᱮ ᱥᱮᱛᱟᱜ ᱨᱮ ᱵᱮᱨᱮᱫ ᱵᱮᱨᱮᱫ ᱠᱟᱛᱮᱫ ᱵᱚᱞ ᱮᱱᱮᱡ ᱯᱮ ᱯᱷᱩᱴᱵᱚᱞ ᱮᱱᱮᱡ ᱯᱮ ᱟᱨ ᱥᱚᱢᱚᱭ ᱨᱮ ᱚᱞ ᱯᱟᱲᱦᱟᱜ ᱯᱮ ᱱᱤᱭᱟᱹᱜᱮ